ᱱᱚᱣᱟ ᱱᱚᱸᱰᱮᱧ ᱠᱚᱨᱟᱣ ᱛᱚᱨᱟ ᱠᱟᱜᱼᱟ ᱱᱚᱣᱟ ᱟᱵᱚ ᱫᱤᱥᱚᱢ ᱨᱮ ᱠᱮᱥ ᱠᱚ ᱢᱚᱠᱚᱨᱫᱚᱢᱟ ᱦᱩᱭᱩᱜ ᱠᱟᱱᱟ ᱩᱠᱤᱞ ᱢᱩᱦᱩᱨᱤ ᱥᱟᱵ ᱠᱟᱛᱮᱫ ᱥᱟᱵ ᱠᱟᱛᱮᱫ ᱪᱮᱫ ᱞᱮᱠᱟ ᱱᱚᱣᱟ ᱠᱚ ᱦᱩᱭᱩᱜ ᱠᱟᱱᱟ ᱪᱮᱫ ᱞᱮᱠᱟ ᱨᱮ ᱟᱵᱚ ᱠᱚ ᱚᱥᱩᱵᱤᱫᱷᱟᱭᱮᱫ ᱵᱚᱱᱟ ᱚᱱᱠᱟ ᱪᱮᱫ ᱠᱷᱟᱹᱛᱤᱨ ᱠᱮᱥ ᱮᱢᱟᱵᱚᱱ ᱠᱟᱱᱟ ᱠᱚ ᱥᱟᱵᱮᱫ ᱵᱚᱱᱟ ᱠᱚ ᱮᱵᱚᱝ ᱠᱚ ᱟᱹᱰᱤ ᱜᱮᱠᱚ ᱡᱟᱧᱪᱮᱫ ᱵᱚᱱᱟ ᱟᱹᱰᱤ ᱜᱮ ᱟᱵᱚ ᱱᱚᱣᱟ ᱫᱤᱥᱚᱢ ᱨᱮ ᱟᱵᱚᱣᱟᱜ ᱚᱫᱷᱤᱠᱟᱨ ᱨᱮᱢᱟ ᱵᱟᱝᱟ ᱟᱠᱚ ᱨᱮᱜᱮ ᱵᱚᱱ ᱛᱟᱦᱮᱱ ᱠᱟᱱᱟ ᱚᱱᱟ ᱠᱚ ᱠᱟᱹᱴᱤᱡ ᱡᱮᱢᱚᱱ ᱵᱚᱱ ᱵᱟᱲᱟᱭ ᱫᱟᱲᱮᱭᱟᱜ ᱢᱟ ᱚᱱᱟ ᱠᱚ ᱵᱟᱨᱮᱛᱮ ᱠᱮᱥ ᱢᱳᱠᱚᱫᱽᱫᱚᱢᱟ ᱵᱟᱨᱮᱛᱮ ᱡᱮᱢᱚᱱ ᱟᱵᱚᱨᱮᱱ ᱦᱚᱲ ᱠᱚᱦᱚᱸ ᱢᱮᱱᱟᱜ ᱟᱠᱟᱫ ᱠᱚᱣᱟ ᱩᱱᱠᱩ ᱠᱚ ᱪᱮᱠᱟᱛᱮ ᱚᱱᱟ ᱠᱚᱨᱮ ᱵᱟᱠᱚ ᱥᱮᱞᱮᱫ ᱫᱟᱲᱮᱭᱟᱵᱚᱱ ᱠᱟᱱᱟ ᱪᱮᱠᱟᱛᱮ ᱵᱟᱠᱚ ᱩᱫᱷᱟᱹᱨ ᱫᱟᱲᱮ ᱟᱵᱚᱱ ᱠᱟᱱᱟ ᱪᱮᱠᱟᱛᱮ ᱵᱟᱠᱚ ᱩᱯᱠᱟᱹᱨ ᱫᱟᱲᱮᱭᱟᱵᱚᱱ ᱠᱟᱱᱟ ᱚᱱᱟ ᱠᱚ ᱡᱚᱛᱚ ᱜᱮ ᱟᱵᱚ ᱢᱟᱹᱱ ᱠᱚ ᱵᱟᱰᱟᱭ ᱦᱚᱪᱚ ᱵᱚᱱᱛᱮ ᱟᱨᱻ ᱟᱵᱚᱣᱟᱜ ᱱᱚᱣᱟ ᱦᱮᱥᱮᱡᱼᱥᱮᱠᱮᱡ ᱫᱤᱥᱚᱢ ᱨᱮ ᱦᱮᱥᱮᱡᱼᱥᱮᱠᱮᱡ ᱜᱮᱵᱚᱱ ᱛᱟᱦᱮᱱ ᱢᱟ ᱦᱩᱱᱟᱹᱝ ᱡᱚᱛᱚ ᱜᱮᱵᱚᱱ ᱨᱤᱠᱟᱹ ᱟᱠᱟᱫᱼᱟ ᱟᱨ ᱵᱚᱱ ᱵᱟᱲᱟᱭ ᱫᱟᱲᱮᱭᱟᱜ ᱠᱟᱱᱟ ᱡᱮᱢᱚᱱ ᱱᱚᱣᱟ ᱟᱵᱚ ᱩᱱᱠᱩ ᱛᱷᱟᱱᱟ ᱯᱩᱞᱤᱥ ᱪᱮᱫ ᱞᱮᱠᱟᱨᱮ ᱟᱵᱚ ᱠᱷᱚᱱᱟᱜ ᱵᱟᱹᱲᱛᱤ ᱠᱟᱛᱮᱫ ᱟᱠᱚ ᱚᱫᱷᱤᱠᱟᱨ ᱛᱟᱠᱚ ᱢᱮᱱᱟᱜᱼᱟ ᱟᱵᱚ ᱦᱚᱸ ᱟᱵᱚᱨᱮᱱ ᱢᱟᱨᱟᱝᱼᱢᱟᱨᱟᱝ ᱵᱚᱦᱚᱜ ᱠᱚ ᱚᱱᱟ ᱠᱚ ᱪᱮᱠᱟᱛᱮ ᱵᱟᱠᱚ ᱧᱮᱞ ᱫᱟᱲᱮᱭᱟᱵᱚᱱ ᱠᱟᱱᱟ ᱵᱟᱠᱚ ᱥᱟᱦᱟᱡᱽᱡᱚ ᱫᱟᱲᱮᱭᱟᱵᱚᱱ ᱠᱟᱱᱟ ᱚᱠᱟ ᱵᱟᱨᱮᱛᱮ ᱠᱷᱟᱱ ᱚᱱᱟ ᱠᱚ ᱜᱟᱱᱚᱜᱼᱟ ᱩᱱᱟᱹᱜ ᱚᱥᱩᱵᱤᱫᱷᱟ ᱨᱮ ᱡᱮᱢᱚᱱ ᱱᱤᱛᱚᱜ ᱜᱤᱫᱟᱹᱨ ᱠᱚ ᱯᱤᱫᱟᱹᱨ ᱠᱚ ᱟᱹᱠᱞᱤ ᱟᱠᱟᱱ ᱜᱮᱭᱟᱱ ᱟᱠᱟᱱ ᱵᱮᱲᱟᱨᱮ ᱚᱱᱠᱟ ᱫᱚ ᱟᱞᱚ ᱦᱩᱭᱩᱜ ᱢᱟ ᱱᱚᱸᱰᱮ ᱜᱮ ᱱᱚᱣᱟ ᱫᱚ ᱪᱮᱪᱮᱫ ᱮᱱᱟ ᱚᱱᱟ ᱨᱮᱱᱟᱜ ᱵᱟᱨᱮᱫᱚ ᱟᱨ ᱢᱤᱫ ᱫᱤᱱ ᱞᱟᱹᱭ ᱥᱚᱫᱚᱨ ᱟᱞᱮ